ᱵᱷᱟᱨᱚᱛ ᱨᱮᱭᱟᱜ ᱥᱟᱶᱟᱨ ᱵᱮᱵᱚᱥᱛᱟ ᱟᱹᱰᱤ ᱱᱟᱯᱟᱭ ᱜᱮ ᱢᱮᱱᱟᱜᱼᱟ ᱢᱩᱫᱤ ᱥᱚᱨᱠᱟᱨ ᱢᱮᱱ ᱚᱪᱚᱭᱮᱠᱟᱱ ᱟᱹᱰᱤ ᱢᱚᱡᱽ ᱜᱮ ᱪᱤᱠᱤᱥᱥᱟ ᱦᱩᱭᱩᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱷᱚᱱ ᱮᱦᱚᱵ ᱠᱟᱛᱮ ᱢᱟᱱᱮ ᱵᱩᱰᱷᱤ ᱦᱟᱲᱟᱢ ᱥᱮ ᱜᱩᱡᱩᱜ ᱦᱟᱹᱵᱤᱡ ᱛᱮᱦᱚᱸ ᱟᱹᱰᱤ ᱱᱟᱯᱟᱭ ᱜᱮ ᱪᱤᱠᱤᱥᱥᱟ ᱦᱩᱭᱩᱜ ᱠᱟᱱᱟ ᱟᱨ ᱟᱨ ᱱᱤᱭᱟᱹ ᱧᱮᱞᱚᱜᱚᱜ ᱠᱟᱱᱟ ᱡᱮ ᱡᱮ ᱮᱢᱵᱩᱞᱮᱱᱥ ᱠᱚᱦᱚᱸ ᱡᱚᱛᱚ ᱜᱮᱠᱚ ᱠᱚᱨᱟᱣ ᱫᱟᱠᱚ ᱮᱢᱟᱨᱡᱮᱱᱥᱤ ᱨᱮ ᱞᱟᱜᱟᱜ ᱠᱟᱱᱟ ᱠᱟᱡᱮ ᱨᱮ ᱟᱨ ᱚᱱᱟ ᱦᱚᱸ ᱡᱚᱛᱚ ᱯᱷᱨᱤ ᱯᱚᱭᱥᱟ ᱛᱮ ᱨᱟᱱ ᱠᱚᱦᱚᱸ ᱟᱹᱰᱤ ᱜᱟᱱ ᱜᱮᱠᱚ ᱮᱢᱚᱜ ᱠᱟᱱᱟ ᱠᱚ ᱡᱟᱦᱟᱸ ᱠᱩᱚᱫᱚ ᱮᱠᱫᱚᱢ ᱜᱮ ᱵᱤᱱᱟᱹ ᱠᱷᱚᱨᱚᱪ ᱛᱮᱜᱮ ᱦᱩᱭᱩᱜ ᱠᱟᱱᱟ ᱟᱨ ᱚᱱᱟ ᱛᱮ ᱨᱮᱸᱜᱮᱡ ᱨᱮᱸᱜᱮᱡ ᱦᱚᱲ ᱠᱚᱦᱚᱸ ᱟᱹᱰᱤ ᱜᱮᱠᱚ ᱛᱷᱚᱲᱟ ᱢᱟᱱᱮ ᱠᱚ ᱥᱟᱦᱟᱡᱽᱡᱚᱜ ᱠᱟᱱᱟ ᱡᱟᱦᱟᱸ ᱛᱮ ᱟᱠᱚ ᱚᱱᱮ ᱨᱟᱱ ᱠᱚ ᱮᱢ ᱨᱮᱭᱟᱜ ᱦᱚᱸ ᱡᱟᱦᱟᱱ ᱠᱤᱪᱷᱩ ᱛᱮᱜᱮ ᱟᱨ ᱟᱨ ᱡᱟᱦᱟᱸᱭ ᱱᱩᱠᱩ ᱠᱟᱹᱴᱤᱡ ᱠᱟᱹᱴᱤᱡ ᱜᱤᱫᱽᱨᱟᱹ ᱴᱤᱠᱟ ᱠᱚᱠᱚ ᱧᱟᱢ ᱮᱫᱟ ᱥᱮ ᱵᱟᱠᱚ ᱧᱟᱢ ᱮᱫᱟ ᱚᱱᱟ ᱞᱟᱹᱜᱤᱫ ᱦᱚᱸ ᱟᱥᱟ ᱠᱚᱨᱢᱤ ᱱᱤᱭᱳᱜᱽ ᱟᱠᱟᱫ ᱠᱚᱣᱟ ᱱᱚᱣᱟ ᱵᱷᱟᱨᱚᱛ ᱥᱚᱨᱠᱟᱨ ᱟᱨ ᱱᱩᱠᱩ ᱡᱟᱦᱟᱱ ᱠᱚᱦᱚᱸ ᱡᱟᱦᱟᱸᱭ ᱥᱟᱥᱛᱷᱚ ᱠᱚᱨᱢᱤ ᱦᱤᱥᱟᱹᱵᱽ ᱛᱮᱦᱚᱸ ᱱᱚᱝᱠᱟ ᱟᱹᱰᱤ ᱜᱟᱱ ᱜᱮ ᱠᱟᱹᱢᱤ ᱦᱩᱭᱩᱜ ᱠᱟᱱᱟ ᱢᱮᱱᱠᱷᱟᱱ ᱢᱮᱱᱠᱷᱟᱱ ᱩᱱᱟᱹᱜ ᱦᱚᱸ ᱢᱟᱱᱮ ᱟᱨᱠᱤ ᱱᱤᱭᱟᱹ ᱵᱷᱟᱨᱚᱛ ᱥᱚᱨᱠᱟᱨ ᱫᱚ ᱢᱟᱱᱮ ᱟᱹᱰᱤ ᱜᱮ ᱵᱮᱵᱚᱥᱛᱷᱟᱯᱚᱱᱟᱭ ᱦᱟᱛᱟᱣ ᱟᱠᱟᱫᱟ ᱢᱟᱱᱮ ᱠᱟᱹᱴᱤᱡ ᱜᱤᱫᱽᱨᱟᱹ ᱠᱷᱚᱱ ᱠᱟᱹᱴᱤᱡ ᱜᱤᱫᱽᱨᱟ ᱦᱚᱸ ᱠᱟᱹᱴᱤᱡ ᱨᱮ ᱪᱮᱫ ᱞᱮᱠᱟ ᱡᱚᱢᱟᱭ ᱧᱩᱭᱟᱭ ᱥᱮ ᱵᱟᱝ ᱚᱱᱟ ᱠᱚᱦᱚᱸ ᱡᱚᱛᱚ ᱟᱥᱟ ᱠᱚᱨᱢᱤᱭ ᱞᱟᱹᱭᱟᱭ ᱠᱷᱟᱱᱜᱮ ᱩᱱᱤ ᱨᱟᱱᱮ ᱟᱹᱜᱩ ᱥᱮᱴᱮᱨᱟᱢᱟ ᱟᱨ ᱚᱱᱟ ᱛᱟᱨᱯᱚᱨᱮ ᱡᱮᱢᱚᱱ ᱵᱚᱭᱮᱥ ᱠᱚ ᱦᱚᱲᱟᱜ ᱡᱟᱦᱟᱱ ᱠᱤᱪᱷᱩ ᱜᱮ ᱴᱤᱵᱷᱤ ᱠᱚ ᱥᱮ ᱡᱟᱦᱟᱱᱟᱝ ᱞᱟᱹᱴᱩ ᱞᱟᱹᱴᱩ ᱨᱳᱜᱽ ᱦᱚᱸ ᱟᱥᱟ ᱠᱚᱨᱢᱤ ᱛᱟᱠᱚᱢ ᱡᱟᱱᱟᱣ ᱞᱮᱠᱚ ᱠᱷᱟᱱ ᱜᱮ ᱩᱱᱠᱩᱭᱟᱜ ᱟᱠᱚ ᱜᱮ ᱟᱠᱚᱣᱟᱝ ᱥᱮᱱᱴᱟᱨ ᱠᱷᱚᱱ ᱨᱟᱱ ᱠᱚ ᱟᱹᱜᱩ ᱠᱟᱛᱮ ᱩᱱᱤ ᱦᱚᱲ ᱠᱚ ᱢᱚᱡᱮ ᱠᱟᱱᱟ ᱟᱨ ᱟᱨ ᱱᱚᱜᱼᱚᱭ ᱡᱮ ᱢᱤᱫᱴᱮᱱ ᱦᱚᱲ ᱦᱟᱢᱟᱞ ᱦᱚᱲᱢᱚᱭ ᱛᱮᱦᱮᱱ ᱠᱟᱱᱟ ᱩᱱᱤ ᱦᱚᱸ ᱩᱱᱤ ᱦᱚᱸ ᱴᱷᱤᱠ ᱚᱱᱠᱟ ᱜᱮ ᱡᱚᱠᱷᱚᱱ ᱯᱚᱨᱛᱷᱚᱢ ᱠᱷᱚᱱ ᱜᱮ ᱩᱱᱤᱭᱟᱜ ᱵᱷᱟᱜᱮ ᱪᱤᱠᱤᱥᱥᱟ ᱠᱚ ᱧᱮᱞᱮ ᱠᱟᱱᱟ ᱠᱚ ᱩᱱᱤ ᱪᱮᱫ ᱞᱮᱠᱟᱭ ᱡᱚᱢᱟ ᱵᱟᱭ ᱡᱚᱢᱟ ᱪᱮᱫᱼᱮ ᱠᱟᱹᱢᱤᱭᱟ ᱵᱟᱭ ᱠᱟᱹᱢᱤᱭᱟ ᱥᱮ ᱪᱮᱫ ᱮ ᱪᱮᱠᱟ ᱞᱮᱠᱷᱟᱱ ᱜᱟᱱᱚᱜ ᱛᱟᱭᱟ ᱪᱮᱫ ᱵᱟᱭ ᱪᱮᱠᱟ ᱞᱮᱠᱷᱟᱱ ᱚᱱᱟ ᱠᱚᱦᱚᱸ ᱡᱚᱛᱚ ᱠᱚ ᱞᱟᱹᱭ ᱠᱟᱜ ᱠᱟᱱᱟ ᱡᱟᱛᱮ ᱩᱱᱤ ᱟᱭᱟᱝ ᱵᱷᱚᱵᱤᱥᱛᱨᱮ ᱡᱮᱱᱚ ᱠᱚᱱᱚ ᱚᱥᱩᱵᱤᱫᱟ ᱵᱟᱝ ᱦᱩᱭᱩᱜ ᱛᱟᱭ ᱢᱟ ᱚᱱᱟ ᱠᱷᱚᱱ ᱦᱚᱸ ᱡᱚᱛᱚ ᱚᱱᱟᱠᱚ ᱫᱤᱠ ᱫᱤᱭᱮ ᱱᱚᱜᱼᱚᱭ ᱵᱷᱟᱨᱚᱛ ᱥᱚᱨᱠᱟᱨᱟᱜ ᱱᱚᱜᱼᱚᱭ ᱩᱱᱟᱹᱜ ᱢᱚᱡᱽ ᱯᱚᱫᱚᱠᱷᱮᱯᱮ ᱦᱟᱛᱟᱣ ᱟᱠᱟᱫᱟ ᱚᱱᱟ ᱛᱮ ᱟᱹᱰᱤ ᱜᱮ ᱵᱷᱟᱮᱤ ᱡᱤᱱᱤᱥ ᱦᱩᱭᱩᱜ ᱠᱟᱱᱟ ᱟᱫᱚ ᱚᱱᱟ ᱫᱤᱭᱮ ᱱᱩᱠᱩ ᱡᱮ ᱡᱟᱦᱟᱸᱠᱚ ᱠᱟᱛᱷᱟ ᱞᱟᱹᱭᱟᱹᱜᱚᱜ ᱠᱟᱱᱟ ᱚᱱᱟ ᱫᱚ ᱡᱚᱛᱚ ᱜᱮ ᱮᱠᱟᱞ ᱛᱮᱜᱮ ᱟᱹᱰᱤ ᱥᱟᱹᱨᱤ ᱱᱟᱝ ᱜᱮ ᱱᱤᱭᱟᱹ ᱵᱷᱟᱨᱚᱛ ᱨᱮᱭᱟᱜ ᱥᱟᱶᱟᱨ ᱵᱮᱵᱚᱥᱛᱟ ᱫᱚ ᱟᱹᱰᱤ ᱜᱮ ᱱᱟᱯᱟᱭᱟ ᱚᱱᱟ ᱛᱮ ᱚᱱᱟᱛᱮ ᱵᱚᱞᱮ ᱵᱩᱡᱷᱟᱹᱣᱚᱜ ᱠᱟᱱᱟ ᱡᱮ ᱱᱤᱭᱟᱹ ᱵᱷᱟᱨᱚᱛ ᱠᱚᱨᱮ ᱠᱳᱱᱳ ᱨᱳᱜᱽ ᱟᱡᱟᱨ ᱦᱚᱸ ᱟᱹᱰᱤ ᱜᱟᱱ ᱫᱚ ᱵᱟᱭ ᱠᱷᱚᱛᱤ ᱫᱟᱲᱮᱭᱟᱜ ᱠᱟᱱᱟ ᱡᱟᱦᱟᱸᱭ ᱡᱮᱦᱮᱛᱩ ᱵᱷᱟᱨᱚᱛ ᱥᱚᱨᱠᱟᱨ ᱱᱚᱣᱟ ᱨᱮᱭᱟᱜ ᱯᱚᱫᱚᱠᱷᱮᱯᱮ ᱦᱟᱛᱟᱣᱟ ᱟᱠᱟᱫᱟ ᱚᱱᱟᱛᱮ ᱟᱨᱚ ᱨᱳᱜᱽ ᱟᱡᱟᱨ ᱠᱚᱦᱚᱸ ᱟᱹᱰᱤ ᱜᱟᱱ ᱜᱮ ᱦᱤᱡᱩᱜ ᱠᱟᱱ ᱜᱮᱭᱟ ᱢᱮᱱᱠᱷᱟᱱ ᱱᱚᱣᱟ ᱵᱷᱟᱨᱚᱛ ᱥᱚᱨᱠᱟᱨᱟᱜ ᱵᱷᱟᱨᱚᱛ ᱥᱚᱨᱠᱟᱨᱟᱜ ᱯᱚᱫᱚᱠᱷᱮᱯ ᱠᱷᱟᱹᱛᱤᱨ ᱛᱮ ᱟᱹᱰᱤ ᱜᱟᱱ ᱨᱟᱱ ᱢᱩᱨᱜᱟᱹᱱ ᱠᱚᱭ ᱛᱳᱭᱨᱤ ᱟᱠᱟᱫ ᱛᱮ ᱵᱷᱟᱨᱚᱛ ᱥᱚᱨᱠᱟᱨ ᱚᱱᱟ ᱛᱮ ᱡᱚᱛᱚ ᱢᱚᱦᱟᱢᱟᱹᱨᱤ ᱨᱮᱭᱟᱜ ᱥᱚᱢᱩᱠᱷᱤᱱ ᱦᱚᱸ ᱵᱟᱝ ᱦᱩᱭ ᱦᱩᱭᱩᱜ ᱠᱟᱱᱟ ᱟᱨ ᱦᱩᱭᱩᱜ ᱠᱟᱱ ᱨᱮᱦᱚᱸ ᱡᱳᱫᱤᱭᱳ ᱵᱟ ᱚᱱᱟ ᱨᱮᱭᱟᱜ ᱡᱚᱛᱚ ᱚᱱᱟ ᱪᱤᱠᱛᱤᱥᱟ ᱛᱮᱜᱮ ᱠᱚ ᱢᱚᱡᱽ ᱜᱚᱫᱚᱜ ᱠᱟᱱᱟ ᱠᱚ ᱥᱮ ᱚᱱᱟ ᱨᱮᱭᱟᱜ ᱮᱠᱥᱮᱱ ᱦᱚᱸ ᱛᱟᱲᱟ ᱛᱟᱹᱲᱤᱭ ᱦᱟᱛᱟᱣ ᱜᱚᱫ ᱫᱟᱭᱮ ᱟᱨ ᱱᱚᱣᱟ ᱦᱟᱥᱯᱟᱛᱟᱞ ᱠᱚᱨᱮ ᱦᱚᱸ ᱮᱠᱥᱮᱨᱮ ᱠᱚ ᱡᱚᱛᱚ ᱚᱱᱟ ᱠᱚ ᱨᱮᱭᱟᱜ ᱡᱤᱱᱤᱥ ᱯᱚᱛᱨᱚ ᱨᱳᱜᱽ ᱟᱡᱟᱨ ᱨᱮᱭᱟᱜ ᱡᱟ ᱠᱤᱪᱷᱩ ᱫᱚᱨᱠᱟᱨᱟ ᱡᱚᱛᱚ ᱢᱮᱥᱤᱱ ᱠᱷᱚᱱ ᱠᱚ ᱟᱹᱜᱩᱣᱟᱠᱟᱫᱟ ᱟᱨ ᱚᱱᱟ ᱠᱚ ᱚᱱᱟ ᱠᱚ ᱠᱷᱟᱹᱛᱤᱨ ᱛᱮᱜᱮ ᱚᱱᱟ ᱠᱚ ᱵᱩᱡᱷᱟᱹᱣ ᱫᱟᱲᱮᱭᱟᱜ ᱠᱟᱱᱟ ᱡᱮ ᱱᱩᱭ ᱦᱚᱲ ᱪᱮᱫ ᱨᱳᱜᱽ ᱦᱩᱭ ᱟᱠᱟᱫᱮᱭᱟ ᱢᱮᱱᱛᱮ ᱟᱨ ᱚᱱᱟ ᱨᱮᱭᱟᱜ ᱨᱟᱱ ᱠᱚ ᱮᱢᱟᱭ ᱠᱟᱱᱟ ᱟᱨ ᱩᱱᱤ ᱫᱚ ᱚᱱᱟᱛᱮ ᱢᱚᱡᱽ ᱜᱚᱫᱚᱜ ᱠᱟᱱᱟ ᱟᱨ ᱱᱤᱭᱟᱹ ᱠᱚ ᱵᱷᱟᱜᱮ ᱡᱤᱱᱤᱥ ᱠᱷᱟᱹᱛᱤᱨ ᱛᱮᱦᱚᱸ ᱟᱨᱚ ᱮᱴᱟᱜ ᱠᱤᱪᱷᱩ ᱦᱚᱸ ᱦᱚᱸ ᱠᱷᱟᱨᱟᱯ ᱢᱟ ᱦᱩᱭᱩᱜ ᱠᱟᱱ ᱜᱮᱭᱟ ᱟᱫᱚ ᱚᱱᱟ ᱛᱮᱜᱮ ᱡᱮᱢᱚᱱ ᱟᱫᱚᱢ ᱴᱚᱴᱷᱟ ᱠᱚᱨᱮ ᱫᱚ ᱱᱚᱣᱟ ᱰᱟᱦᱟᱨ ᱠᱚ ᱥᱚᱲᱚᱠ ᱠᱚ ᱟᱹᱰᱤ ᱱᱟᱯᱟᱭ ᱡᱩᱛ ᱵᱟᱹᱱᱩᱜ ᱠᱷᱟᱹᱛᱤᱨ ᱮᱢᱵᱩᱞᱮᱱᱥ ᱚᱸᱰᱮ ᱵᱟᱭ ᱛᱤᱭᱳᱜ ᱫᱟᱲᱮᱭᱟᱜ ᱠᱟᱱᱟ ᱟᱨ ᱛᱤᱭᱟᱹᱜ ᱮᱫ ᱠᱟᱱ ᱨᱮᱦᱚᱸᱭ ᱡᱳᱫᱤᱭᱳ ᱵᱟ ᱛᱟᱣ ᱨᱮᱦᱚᱸ ᱩᱱᱤᱭᱮ ᱦᱳᱭᱛᱳ ᱛᱟᱞᱟ ᱰᱟᱦᱟᱨ ᱠᱚᱨᱮ ᱜᱮ ᱩᱱᱤ ᱨᱩᱜᱤᱭ ᱜᱚᱡᱚᱜ ᱠᱟᱱᱟ ᱢᱮᱱᱠᱷᱟᱱ ᱚᱱᱟ ᱛᱮ ᱟᱹᱰᱤ ᱜᱮ ᱢᱚᱱᱮ ᱵᱟᱹᱲᱤᱡᱤᱜ ᱠᱟᱱᱟ ᱟᱨ ᱟᱨ ᱱᱚᱜᱼᱚᱭ ᱡᱟᱦᱟᱭ ᱦᱟᱥᱯᱟᱛᱟᱞ ᱠᱚᱨᱮ ᱞᱳᱰᱥᱮᱰᱤᱝ ᱠᱚ ᱦᱩᱭᱩᱜ ᱠᱟᱱᱟ ᱚᱱᱟ ᱠᱷᱟᱹᱛᱤᱨ ᱛᱮᱦᱚᱸ ᱟᱨᱚ ᱱᱚᱜᱼᱚᱭ ᱠᱟᱹᱴᱤᱡ ᱠᱟᱹᱴᱤᱡ ᱱᱚᱣᱟ ᱜᱤᱫᱽᱨᱟᱹ ᱠᱚᱠᱚ ᱟᱹᱰᱤ ᱜᱚᱡᱚᱜ ᱠᱟᱱᱟ ᱠᱚ ᱞᱟᱹᱴᱩ ᱦᱚᱲ ᱦᱚᱸ ᱛᱚ ᱚᱱᱟ ᱠᱷᱟᱹᱛᱤᱨ ᱢᱟᱱᱮ ᱟᱹᱰᱤ ᱵᱮᱵᱟᱹᱲᱤᱡ ᱠᱟᱹᱢᱤ ᱨᱮᱦᱚᱸ ᱥᱟᱢᱟᱝ ᱢᱟᱱᱮ ᱦᱩᱭᱩᱜ ᱠᱟᱱᱟ ᱚᱱᱟ ᱠᱷᱚᱱ ᱚᱱᱟ ᱠᱷᱚᱱ ᱥᱟᱦᱟ ᱞᱟᱹᱜᱤᱫ ᱵᱷᱟᱨᱚᱛ ᱥᱚᱨᱠᱟᱨᱟᱜ ᱵᱮᱵᱚᱥᱛᱟ ᱦᱟᱛᱟᱣ ᱦᱩᱭᱩᱜ ᱛᱟᱭᱟ